ᱵᱤᱨᱵᱷᱩᱢ ᱯᱚᱱᱚᱛ ᱨᱮᱫᱚ ᱥᱮ ᱨᱚᱠᱚᱢ ᱱᱟᱜᱟᱢᱤᱭᱟᱹ ᱫᱚ ᱧᱩᱛᱩᱢᱟᱱ ᱱᱟᱜᱟᱢᱤᱭᱟᱹ ᱫᱚ ᱵᱟᱹᱱᱩᱜ ᱠᱚᱣᱟ ᱛᱚᱵᱮ ᱵᱷᱟᱨᱚᱛ ᱡᱟᱠᱟᱛ ᱢᱟᱺᱡᱷᱤ ᱯᱟᱨᱜᱟᱱᱟ ᱢᱚᱦᱚᱞ ᱨᱮ ᱟᱭᱢᱟ ᱜᱟᱱ ᱦᱚᱲ ᱜᱮ ᱥᱮᱞᱮᱫ ᱢᱮᱱᱟᱜ ᱠᱚᱣᱟ ᱜᱚᱲᱚ ᱥᱚᱯᱚᱦᱚ ᱞᱟᱹᱜᱤᱫ ᱟᱨ ᱱᱩᱠᱩ ᱛᱟᱞᱟ ᱛᱮᱜᱮ ᱥᱟᱱᱛᱟᱲ ᱥᱚᱢᱟᱡ ᱨᱮᱭᱟᱜ ᱡᱟᱦᱟᱸᱱᱟᱜ ᱩᱛᱱᱟᱹᱣ ᱞᱟᱹᱜᱤᱫ ᱪᱮᱫ ᱠᱚ ᱞᱟᱹᱞᱛᱤ ᱠᱟᱱᱟ ᱵᱟᱝ ᱞᱟᱹᱠᱛᱤ ᱠᱟᱱᱟ ᱪᱤᱠᱟᱹ ᱠᱟᱛᱮᱫ ᱞᱟᱦᱟ ᱤᱫᱤ ᱦᱩᱭᱩᱜᱼᱟ ᱪᱮᱫ ᱪᱤᱠᱟᱹ ᱞᱮᱠᱷᱟᱱ ᱥᱟᱱᱛᱟᱲ ᱥᱚᱢᱟᱡ ᱟᱹᱨᱤᱪᱟᱹᱞᱤ ᱠᱚ ᱥᱟᱵ ᱫᱚᱦᱚ ᱫᱟᱲᱮᱭᱟᱜᱼᱟ ᱢᱚᱸᱡᱽ ᱛᱟᱦᱮᱸᱱᱟ ᱚᱱᱟ ᱠᱚᱜᱮ ᱠᱚ ᱚᱱᱟ ᱠᱚᱜᱮ ᱠᱚ ᱜᱟᱞᱢᱟᱨᱟᱣᱟ ᱟᱨ ᱱᱮᱛᱟᱨ ᱥᱚᱢᱟᱡᱨᱮ ᱦᱚᱲ ᱦᱚᱯᱚᱱᱟᱜ ᱟᱹᱨᱤᱪᱟᱹᱞᱤ ᱫᱚ ᱠᱚᱢᱜᱮ ᱧᱮᱞ ᱧᱟᱢᱚᱜ ᱠᱟᱱᱟ ᱡᱟᱦᱟᱸ ᱠᱚ ᱮᱱᱮᱡ ᱥᱮᱹᱨᱮᱹᱧ ᱨᱮᱦᱚᱸ ᱵᱚᱠᱥ ᱵᱟᱡᱟᱣ ᱠᱟᱛᱮᱫ ᱦᱩᱭᱩᱜ ᱠᱟᱱᱟ ᱥᱮ ᱡᱟᱦᱟᱸᱱᱟᱜ ᱠᱟᱹᱢᱤ ᱠᱚᱨᱮ ᱦᱚᱸ ᱯᱨᱳᱜᱨᱟᱢ ᱠᱚᱨᱮᱦᱚᱸ ᱫᱤᱠᱩ ᱠᱚᱣᱟᱜ ᱯᱟᱴᱤᱨᱮᱭᱟᱜ ᱜᱮ ᱜᱚᱲᱚ ᱥᱚᱯᱚᱦᱚᱫ ᱨᱮᱠᱚ ᱥᱟᱨᱦᱟᱣ ᱟᱜ ᱠᱟᱱᱟ ᱱᱤᱭᱟᱹ ᱠᱚᱜᱮ ᱧᱮᱞ ᱧᱟᱢᱚᱜ ᱠᱟᱱᱟ ᱵᱤᱨᱵᱷᱩᱢ ᱯᱚᱱᱚᱛ ᱨᱮᱫᱚ